ᱦᱮᱞᱳ ᱰᱟᱭᱵᱟᱨ ᱵᱟᱹᱵᱩ ᱟᱢ ᱚᱠᱟᱨᱮ ᱢᱮᱱᱟᱢᱟ ᱱᱤᱛᱚᱜ ᱟᱫᱚ ᱛᱤᱱᱟᱹᱜ ᱜᱷᱟᱹᱲᱤᱠᱮᱢ ᱞᱟᱜᱟᱣᱟ ᱦᱤᱡᱩᱜ ᱛᱮ ᱱᱤᱛᱚᱜ ᱦᱚᱨ ᱦᱚᱸ ᱥᱟᱺᱜᱤᱧ ᱜᱮᱭᱟ ᱟᱨ ᱤᱧ ᱞᱚᱜᱚᱱ ᱚᱸᱰᱮ ᱥᱮᱴᱮᱨᱴᱚᱜ ᱦᱩᱭᱟᱧᱟ ᱟᱨ ᱮᱱᱟᱝ ᱨᱤᱧ ᱞᱟᱹᱭ ᱠᱟᱣᱟᱫ ᱢᱮᱭᱟ ᱟᱨ ᱱᱤᱛ ᱦᱚᱸ ᱵᱟᱢ ᱦᱤᱡᱩᱜ ᱠᱟᱱᱟ ᱟᱫᱚ ᱤᱧᱤᱧ ᱟᱥᱟᱭᱮᱜᱼᱟ ᱟᱢ ᱠᱟᱹᱴᱤᱡ ᱞᱚᱜᱚᱱ ᱫᱷᱟᱨᱟᱢ ᱦᱤᱡᱩᱜᱼᱟ ᱪᱮᱠᱟᱛᱮ ᱚᱸᱰᱮ ᱥᱮᱴᱮᱨᱚᱜ ᱛᱮ ᱥᱚᱢᱚᱭ ᱦᱚᱸᱛᱚ ᱞᱟᱜᱟᱜ ᱜᱮᱭᱟ ᱟᱨ ᱵᱟᱝᱠᱷᱟᱱ ᱜᱷᱟᱹᱲᱤᱠ ᱞᱮᱱᱠᱷᱟᱱ ᱛᱟᱭᱚᱢ ᱛᱮᱫᱚ ᱵᱟᱭ ᱜᱟᱱᱚᱜᱼᱟ ᱚᱱᱟᱛᱮ ᱟᱢ ᱞᱚᱜᱚᱱ ᱫᱷᱟᱨᱟ ᱦᱤᱡᱩᱜ ᱨᱮᱱᱟᱜ ᱮ ᱪᱮᱥᱴᱟᱭᱟ ᱦᱮᱸ ᱟᱫᱚ ᱱᱚᱰᱮ ᱫᱚ ᱱᱟᱦᱟᱜ ᱧᱮᱞᱢᱮ ᱛᱟᱞᱟ ᱠᱩᱞᱦᱤᱨᱮ ᱚᱱᱟ ᱟᱠᱷᱲᱟ ᱥᱩᱨ ᱨᱮ ᱡᱟᱦᱟᱸ ᱜᱚᱸᱥᱟᱲᱮ ᱦᱮᱱᱟᱜᱼᱟ ᱚᱱᱟ ᱚᱲᱟᱜ ᱠᱟᱱᱟ ᱟᱨ ᱚᱸᱰᱮᱜ ᱦᱟᱸᱜ ᱦᱮᱡ ᱠᱟᱛᱮ ᱮᱢ ᱛᱤᱸᱜᱩᱱᱟ ᱤᱧ ᱡᱚᱛᱚᱱᱟᱜ ᱥᱟᱡᱟᱣ ᱥᱟᱯᱲᱟᱣ ᱠᱟᱛᱮᱱᱤᱧ ᱛᱟᱸᱜᱤᱭ ᱠᱟᱫ ᱢᱮᱭᱟ ᱟᱢᱜᱮ ᱟᱨ ᱟᱥᱟᱭᱮᱜ ᱟᱹᱧ ᱞᱚᱜᱚᱱᱮᱢ ᱦᱤᱡᱩᱜᱼᱟ